ᱦᱩᱰᱤᱧ ᱪᱟᱹᱥᱤ ᱠᱚᱦᱚᱸ ᱡᱟᱱᱣᱟ ᱟᱹᱥᱩᱞ ᱠᱟᱛᱮᱫ ᱨᱮᱦᱚᱸ ᱵᱚ ᱟᱵᱚᱣᱟᱜ ᱚᱲᱟᱜ ᱫᱩᱣᱟᱹᱨ ᱥᱮ ᱫᱷᱚᱱ ᱵᱚᱱ ᱟᱨᱡᱟᱣ ᱫᱟᱲᱮᱭᱟᱜᱼᱟ ᱟᱨ ᱟᱵᱚ ᱦᱩᱰᱤᱧ ᱪᱟᱹᱥᱤ ᱠᱚ ᱞᱟᱹᱜᱤᱫ ᱥᱚᱨᱠᱟᱨ ᱯᱟᱦᱴᱟ ᱠᱷᱚᱱᱦᱚᱸ ᱟᱹᱰᱤᱜᱟᱱ ᱡᱳᱡᱚᱱᱟ ᱪᱟᱞᱟᱜᱼᱟ ᱡᱟᱦᱟᱸᱞᱮᱠᱟ ᱢᱮᱨᱚᱢ ᱟᱹᱥᱩᱞ ᱜᱮᱰᱮ ᱟᱹᱥᱩᱞ ᱥᱩᱠᱨᱤ ᱟᱹᱥᱩᱞ ᱱᱚᱝᱠᱟ ᱟᱨᱦᱚᱸ ᱟᱹᱰᱤᱜᱟᱱ ᱡᱟᱱᱣᱟᱨ ᱟᱹᱥᱩᱞ ᱠᱚ ᱢᱮᱱᱟᱜᱼᱟ ᱟᱨ ᱚᱱᱠᱟᱜᱮ ᱤᱧᱦᱚᱸ ᱢᱤᱫ ᱫᱷᱟᱹᱣ ᱡᱷᱟᱲᱠᱷᱚᱸᱰ ᱥᱚᱨᱠᱟᱨ ᱯᱟᱦᱴᱟ ᱠᱷᱚᱱ ᱡᱟᱱᱣᱟᱨ ᱟᱹᱥᱩᱞᱟᱜ ᱟᱵᱮᱫᱚᱱᱤᱧ ᱮᱢᱞᱮᱫ ᱛᱟᱦᱮᱸᱫ ᱮᱱᱠᱷᱟᱱ ᱚᱱᱟᱨᱮ ᱥᱩᱠᱨᱤ ᱟᱹᱥᱩᱞᱟᱜ ᱨᱮ ᱢᱚᱬᱮ ᱜᱚᱴᱟᱱ ᱥᱩᱠᱨᱤᱧ ᱧᱟᱢ ᱞᱮᱫ ᱠᱚ ᱛᱟᱦᱮᱸᱫ ᱟᱨ ᱚᱱᱟᱛᱮ ᱟᱹᱰᱤ ᱞᱟᱵᱷ ᱦᱩᱭ ᱠᱟᱱᱟ ᱚᱱᱟᱛᱮ ᱥᱮᱨᱢᱟᱨᱮ ᱠᱚᱢ ᱥᱮ ᱠᱚᱢ ᱮᱠ ᱞᱟᱠᱷ ᱜᱟᱱ ᱛᱚ ᱯᱷᱟᱭᱫᱟ ᱦᱩᱭᱩᱜ ᱠᱟᱱ ᱜᱮᱭᱟ ᱚᱱᱟᱛᱮ ᱟᱵᱚ ᱦᱩᱰᱤᱧ ᱪᱟᱹᱥᱤ ᱦᱚᱲ ᱠᱚᱫᱚ ᱪᱟᱥᱵᱟᱥ ᱥᱟᱶᱛᱮ ᱡᱟᱱᱣᱟᱨ ᱠᱚ ᱡᱟᱦᱟᱸᱞᱮᱠᱟ ᱥᱩᱠᱨᱤ ᱦᱩᱭᱮᱱ ᱢᱮᱨᱚᱢ ᱵᱷᱤᱰᱤ ᱦᱩᱭᱮᱱ ᱥᱮ ᱥᱤᱢ ᱦᱩᱭᱮᱱ ᱜᱮᱰᱮ ᱦᱩᱭᱮᱱ ᱱᱩᱠᱩ ᱦᱚᱸ ᱟᱹᱥᱩᱞ ᱠᱟᱛᱮᱫ ᱟᱹᱰᱤ ᱞᱟᱵᱷ ᱵᱚᱱ ᱟᱨᱡᱟᱣ ᱠᱮᱭᱟ